ᱪᱮᱫ ᱠᱚ ᱤᱥᱤᱱ ᱜᱚᱫᱚᱜᱼᱟ ᱟᱨ ᱪᱮᱫ ᱠᱚ ᱵᱟᱝ ᱤᱥᱤᱱ ᱜᱚᱫᱚᱜᱼᱟ ᱤᱥᱤᱱ ᱜᱚᱫᱚᱜᱼᱟ ᱢᱮᱱᱟᱜᱼᱟ ᱪᱟ ᱵᱤᱞᱤ ᱵᱷᱟᱡᱟ ᱫᱟᱹᱞ ᱩᱛᱩ ᱟᱨ ᱵᱟᱝ ᱤᱥᱤᱱ ᱜᱚᱫᱚᱜᱼᱟ ᱢᱮᱱᱟᱜᱼᱟ ᱯᱮᱸᱰᱮ ᱫᱟ ᱥᱟᱹᱨᱩ ᱫᱟ ᱡᱤᱞ ᱥᱩᱠᱨᱤ ᱡᱤᱞ ᱡᱚᱛᱚ ᱨᱚᱠᱚᱢ ᱡᱤᱞ ᱜᱮ ᱵᱟᱝ ᱤᱥᱤᱱ ᱜᱚᱫᱚᱜᱼᱟ ᱟᱨ ᱫᱟᱠᱟ ᱦᱚᱸ ᱵᱟᱝ ᱤᱥᱤᱱ ᱜᱚᱫᱚᱜᱼᱟ ᱱᱚᱶᱟ ᱠᱚ ᱜᱮ